ᱤᱧᱟᱹᱜ ᱟᱠᱷᱚᱨ ᱫᱚ ᱚᱞᱪᱤᱠᱤ ᱯᱷᱭᱞᱳ ᱨᱮ ᱚᱞᱪᱤᱠᱤ ᱤᱧᱤᱧ ᱥᱮᱬᱟ ᱟᱠᱟᱫᱟ ᱚᱱᱟ ᱛᱟᱭᱚᱢ ᱟᱹᱛᱩ ᱯᱟᱲᱟ ᱨᱮ ᱦᱮᱡ ᱠᱟᱛᱮᱫ ᱤᱧ ᱵᱩᱡᱷᱟᱹᱣ ᱟᱠᱟᱫ ᱠᱚᱣᱟ ᱥᱟᱶᱛᱟ ᱠᱷᱚᱱ ᱠᱟᱹᱴᱤᱡ ᱠᱟᱹᱴᱤᱡ ᱦᱩᱰᱤᱧ ᱦᱩᱰᱤᱧ ᱜᱤᱫᱽᱨᱟᱹ ᱱᱚᱶᱟ ᱟᱠᱷᱚᱨ ᱥᱮᱬᱟᱭ ᱞᱟᱹᱜᱤᱫ ᱠᱩᱨᱩᱢᱩᱴᱩ ᱦᱚᱪᱚ ᱟᱠᱟᱫ ᱠᱚᱣᱟᱧ ᱠᱩᱨᱩᱢᱩᱴᱩ ᱠᱟᱛᱮᱫ ᱠᱚ ᱥᱮᱬᱟ ᱟᱠᱟᱫᱼᱟ ᱤᱱᱟᱹ ᱛᱟᱭᱚᱢ ᱥᱠᱩᱞ ᱠᱚᱞᱮᱡᱽ ᱥᱮ ᱯᱨᱟᱭᱢᱟᱨᱤ ᱥᱠᱩᱞ ᱠᱚᱨᱮᱫ ᱦᱚᱸ ᱱᱚᱶᱟ ᱥᱮᱬᱟ ᱞᱟᱹᱜᱤᱫ ᱠᱚ ᱠᱩᱨᱩᱢᱩᱴᱩ ᱟᱠᱟᱫᱼᱟ